ᱟᱹᱛᱩ ᱨᱮᱱ ᱫᱤᱥᱩᱣᱟᱹ ᱞᱟᱹᱜᱤᱫ ᱛᱮ ᱟᱹᱱᱼᱟᱹᱨᱤ ᱫᱚ ᱵᱮᱱᱟᱣ ᱨᱮᱭᱟᱜ ᱚᱥᱩᱵᱤᱫᱷᱟ ᱫᱚ ᱢᱮᱱᱟᱜ ᱜᱮᱭᱟ ᱢᱮᱱᱟᱜ ᱫᱚ ᱛᱚᱵᱮ ᱚᱱᱟ ᱠᱚ ᱚᱥᱩᱵᱤᱫᱷᱟ ᱪᱟᱵᱟᱭ ᱞᱟᱹᱜᱤᱫ ᱛᱮᱫᱚ ᱥᱮᱫᱟᱭ ᱦᱟᱯᱲᱟᱢ ᱠᱚ ᱟᱵᱚ ᱛᱟᱞᱟᱨᱮ ᱟᱹᱰᱤ ᱱᱟᱯᱟᱭ ᱱᱟᱯᱟᱭ ᱟᱹᱱ ᱟᱹᱨᱤ ᱠᱚ ᱛᱮᱭᱟᱨ ᱟᱠᱟᱫ ᱵᱚᱱᱟ ᱵᱚᱸᱜᱟᱼᱵᱩᱨᱩᱜ ᱨᱮᱭᱟᱜ ᱟᱹᱱᱼᱟᱹᱨᱤ ᱪᱟᱥᱵᱟᱥ ᱨᱮᱱᱟᱜ ᱟᱹᱱᱼᱟᱹᱨᱤ ᱯᱚᱨᱚᱵᱽ ᱯᱩᱱᱟᱹᱭ ᱨᱮᱭᱟᱜ ᱟᱹᱱᱼᱟᱹᱨᱤ ᱡᱚᱛᱚᱣᱟᱜ ᱜᱮᱠᱚ ᱛᱮᱭᱟᱨ ᱟᱠᱟᱫ ᱵᱚᱱᱟ